ᱦᱮᱸ ᱪᱟᱥ ᱠᱟᱹᱢᱤ ᱩᱛᱱᱟᱹᱣ ᱞᱟᱹᱜᱤᱫ ᱛᱮᱫᱚ ᱢᱟᱲᱟᱝ ᱛᱮᱫᱚ ᱯᱳᱭᱞᱳ ᱞᱟᱠᱛᱤᱭᱟᱱ ᱡᱤᱱᱤᱥ ᱫᱚ ᱦᱩᱭᱩᱜ ᱠᱟᱱᱟ ᱫᱟᱜ ᱱᱚᱣᱟ ᱫᱟᱜ ᱥᱚᱢᱚᱭᱨᱮ ᱧᱟᱢ ᱞᱮᱱᱠᱷᱟᱱ ᱜᱮ ᱰᱟᱺᱦᱤ ᱨᱮ ᱵᱟᱝ ᱠᱷᱮᱛᱨᱮ ᱡᱟᱦᱟᱱᱟᱜ ᱜᱮ ᱟᱨᱡᱟᱣ ᱡᱤᱱᱤᱥ ᱛᱟᱦᱮᱱᱟ ᱥᱚᱢᱚᱭᱨᱮ ᱫᱟᱜ ᱡᱟᱹᱲᱤ ᱧᱟᱢ ᱞᱮᱠᱷᱟᱱ ᱜᱮ ᱚᱱᱟ ᱫᱚ ᱦᱩᱭᱩᱜ ᱜᱮᱭᱟ ᱚᱱᱠᱟᱜᱮ ᱱᱚᱣᱟ ᱟᱛᱩ ᱜᱟᱛᱟᱠ ᱠᱚᱨᱮᱜ ᱥᱮ ᱥᱩᱨ ᱥᱩᱯᱩᱨ ᱨᱮ ᱪᱟᱥ ᱠᱟᱛᱮᱜ ᱩᱛᱱᱟᱹᱣ ᱞᱟᱹᱜᱤᱫ ᱛᱮᱫᱚ ᱱᱚᱣᱟ ᱡᱟᱦᱟᱸ ᱠᱮᱱᱮᱞ ᱥᱮ ᱜᱟᱰᱟ ᱱᱚᱣᱟᱨᱮ ᱱᱚᱝᱠᱟ ᱢᱤᱫᱴᱟᱝ ᱪᱮᱠᱰᱮᱢ ᱛᱚᱞ ᱦᱩᱭᱩᱜᱼᱟ ᱡᱟᱦᱟᱸ ᱫᱚ ᱫᱟᱜ ᱥᱚᱝᱨᱚᱠᱠᱷᱚᱱ ᱚᱱᱟ ᱫᱚ ᱞᱟᱹᱠᱛᱤ ᱥᱚᱢᱚᱭ ᱱᱚᱣᱟ ᱫᱟᱜ ᱜᱮ ᱪᱟᱥ ᱠᱟᱹᱢᱤᱨᱮ ᱵᱮᱣᱦᱟᱨ ᱞᱮᱱᱠᱷᱟᱱ ᱪᱟᱥ ᱨᱮᱱᱟᱜ ᱚᱜᱨᱚᱜᱚᱛᱤ ᱵᱷᱟᱹᱜᱤ ᱦᱩᱭᱩᱜᱼᱟ ᱥᱮ ᱥᱚᱢᱚᱭᱨᱮ ᱯᱷᱚᱞᱚᱱ ᱠᱚ ᱵᱷᱟᱜᱮ ᱧᱟᱢᱚᱜᱼᱟ ᱟᱨ ᱡᱟᱦᱟᱸ ᱞᱮᱠᱟᱛᱮ ᱠᱮᱞᱮᱱ ᱥᱩᱨ ᱥᱩᱯᱩᱨ ᱛᱮ ᱵᱟᱝ ᱥᱮᱱ ᱠᱟᱱᱟ ᱡᱟᱦᱟᱸ ᱠᱚ ᱰᱟᱦᱤ ᱥᱮᱜ ᱠᱷᱮᱛ ᱯᱩᱲᱭᱟᱹ ᱢᱮᱱᱟᱜᱼᱟ ᱱᱚᱣᱟ ᱠᱚᱨᱮᱜ ᱱᱚᱝᱠᱟ ᱜᱮ ᱢᱤᱫᱴᱤᱝ ᱵᱟᱨᱭᱟ ᱠᱟᱛᱮᱜ ᱦᱟᱱᱰᱮ ᱱᱷᱟᱰᱮ ᱱᱚᱝᱠᱟᱱ ᱪᱟᱥ ᱠᱟᱢᱤ ᱞᱟᱜᱤᱫᱛᱮ ᱠᱩᱧ ᱵᱟ ᱚᱱᱠᱟᱱᱟᱜ ᱥᱟᱵᱢᱟᱨᱥᱟᱞ ᱵᱟᱹᱭᱥᱟᱹᱣ ᱞᱮᱱᱠᱷᱟᱱ ᱪᱟᱥ ᱠᱟᱢᱤ ᱨᱮᱱᱟᱜ ᱞᱟᱦᱟᱱᱛᱤ ᱫᱚ ᱠᱟᱹᱪ ᱦᱩᱭᱩᱜ ᱜᱮᱭᱟ